ᱦᱮᱸ ᱦᱮᱞᱳ ᱟᱢ ᱠᱤ ᱨᱮᱱ ᱢᱟᱞᱤᱠᱮᱢ ᱞᱟᱹᱭ ᱮᱫᱟ ᱡᱮ ᱚᱠᱟ ᱞᱮᱠᱟᱱ ᱟᱢᱟᱜ ᱚᱯᱷᱤᱥᱨᱮᱱ ᱠᱟᱹᱢᱤᱭᱟᱹᱠᱚᱢ ᱫᱚᱦᱚᱣᱟ ᱟᱠᱟᱫ ᱠᱚᱣᱟ ᱤᱧ ᱡᱮ ᱮᱱᱟᱝ ᱠᱷᱚᱱᱟᱜ ᱱᱚᱣᱟ ᱥᱟᱹᱨᱫᱤ ᱥᱤᱛᱩᱝᱨᱮ ᱛᱤᱸᱜᱩᱨᱮ ᱢᱮᱱᱟᱧᱟ ᱛᱟᱸᱜᱤᱨᱮ ᱢᱮᱱᱟᱧᱟ ᱨᱮᱸᱜᱮᱡ ᱟᱹᱰᱤᱡ ᱠᱷᱚᱱᱤᱧ ᱥᱟᱦᱟᱣ ᱠᱟᱛᱮ ᱚᱱᱟ ᱛᱟᱸᱜᱤᱨᱮ ᱢᱮᱱᱟᱧᱟ ᱟᱯᱮ ᱠᱤ ᱱᱚᱝᱠᱟ ᱜᱮ ᱥᱟᱫᱷᱟᱨᱚᱱ ᱦᱚᱲ ᱱᱚᱣᱟ ᱠᱩᱢᱯᱟᱱᱤ ᱠᱷᱚᱱᱟᱜ ᱡᱟᱦᱟᱸᱠᱚ ᱚᱰᱟᱨᱟ ᱚᱱᱟᱨᱮ ᱟᱯᱮ ᱠᱤ ᱚᱱᱟ ᱟᱹᱰᱤᱜᱮ ᱥᱟᱫᱷᱟᱨᱚᱱ ᱦᱚᱲᱯᱮ ᱴᱷᱚᱠᱟᱣ ᱢᱚᱡᱟ ᱠᱚᱣᱟ ᱱᱤᱛᱦᱚᱸ ᱚᱠᱛᱚ ᱯᱚᱞᱚᱢᱚᱜ ᱠᱟᱱ ᱨᱮᱦᱚᱸ ᱪᱮᱫᱟᱜ ᱱᱚᱠᱟᱱᱟᱜ ᱮᱯᱷᱮᱠᱴ ᱛᱤᱸᱜᱩᱱ ᱠᱟᱱᱟ ᱪᱮᱫᱟᱜ ᱚᱱᱟ ᱥᱚᱢᱚᱭᱨᱮ ᱵᱟᱭ ᱥᱮᱴᱮᱨ ᱟᱹᱧ ᱠᱟᱱᱟ ᱛᱟᱦᱚᱞᱮ ᱠᱤ ᱱᱚᱠᱟ ᱴᱷᱚᱠᱟᱣ ᱢᱚᱡᱟᱜᱮ ᱟᱢ ᱫᱚ ᱚᱱᱟ ᱠᱟᱹᱢᱤᱭᱟᱹ ᱠᱚᱫᱚ ᱚᱸᱰᱮᱫᱚᱢ ᱫᱚᱦᱚᱣ ᱟᱠᱟᱫ ᱠᱚᱣᱟ ᱱᱚᱝᱠᱟ ᱠᱟᱛᱮᱫᱚ ᱟᱹᱰᱤᱜᱟᱱ ᱥᱟᱫᱷᱟᱨᱚᱱ ᱦᱚᱲᱠᱚ ᱵᱟᱝᱠᱚ ᱦᱟᱭᱨᱟᱱᱚᱜ ᱠᱟᱱᱟ ᱱᱚᱠᱟᱫᱚ ᱟᱞᱯᱮ ᱠᱟᱹᱢᱤᱭᱟ ᱢᱮᱱᱛᱮ ᱤᱧᱫᱚᱧ ᱢᱚᱱᱮᱭᱟ